ᱡᱚᱦᱟᱨ ᱜᱮ ᱟᱹᱞᱤᱧ ᱱᱤᱨᱟᱞᱟ ᱦᱟᱸᱥᱫᱟ ᱟᱲᱟ ᱠᱷᱚᱱᱞᱤᱧ ᱞᱟᱹᱭᱫᱟ ᱢᱩᱪᱤ ᱯᱟᱲᱟ ᱢᱟᱰᱰᱤ ᱜᱷᱩᱴᱩ ᱠᱷᱚᱱ ᱵᱮᱱ ᱞᱟᱹᱭᱫᱟ ᱟᱹᱞᱤᱧ ᱟᱜ ᱚᱲᱟᱜ ᱨᱮ ᱢᱤᱫᱴᱟᱱ ᱚᱱᱩᱥᱴᱷᱟᱱ ᱛᱟᱦᱮᱸ ᱠᱟᱱᱟ ᱯᱚᱧᱪᱟᱥ ᱡᱚᱱᱟᱜ ᱡᱚᱢ ᱧᱩ ᱡᱚᱱᱱᱚ ᱟᱹᱵᱤᱱ ᱴᱷᱮᱱ ᱞᱤᱧ ᱯᱷᱳᱱ ᱠᱟᱫᱟ ᱡᱤᱞ ᱦᱟᱹᱠᱩ ᱩᱛᱩ ᱥᱚᱵᱡᱤ ᱛᱟᱨᱯᱚᱨᱮ ᱫᱟᱠᱟ ᱪᱟᱴᱱᱤ ᱯᱟᱯᱚᱲ ᱚᱱᱟ ᱠᱚᱡ ᱚᱱᱟ ᱠᱚ ᱡᱚᱢ ᱧᱩᱭᱟ ᱟᱨ ᱰᱤᱥᱠᱟᱣᱩᱱᱴ ᱛᱤᱱᱟᱹᱜ ᱵᱮᱱ ᱮᱢᱚᱜ ᱠᱟᱱᱟ ᱴᱩᱭᱮᱱᱴᱤ ᱯᱟᱨᱥᱮᱱᱴ ᱰᱤᱥᱠᱟᱣᱩᱱᱴ ᱮᱢᱚᱜ ᱠᱷᱟᱱ ᱵᱷᱟᱜᱮ ᱦᱩᱭ ᱠᱚᱜᱼᱟ ᱟᱨ ᱛᱤᱱᱴᱮᱨ ᱢᱚᱫᱽᱫᱷᱮ ᱟᱹᱞᱤᱧ ᱴᱷᱮᱡ ᱯᱳᱪᱷᱟᱣ ᱠᱟᱜᱼᱟ ᱵᱮᱱ ᱱᱚᱰᱮ ᱟᱲᱟ ᱨᱮ ᱦᱮᱸ ᱛᱚᱵᱮ ᱢᱟ ᱫᱚᱦᱚᱭ ᱫᱟᱞᱤᱧ ᱦᱮᱸ